ᱦᱚᱲᱢᱚ ᱫᱚ ᱢᱤᱫ ᱟᱹᱰᱤ ᱫᱩᱞᱟᱹᱲ ᱟᱨ ᱡᱚᱛᱚᱱᱼᱛᱮ ᱫᱚᱦᱚᱭ ᱨᱮᱱᱟᱜ ᱟᱵᱚᱣᱟᱜ ᱫᱚ ᱟᱹᱰᱤ ᱢᱟᱨᱟᱝ ᱡᱟᱹᱨᱩᱲ ᱠᱟᱱᱟ ᱪᱮᱫᱟᱜ ᱥᱮ ᱦᱚᱲᱢᱚ ᱡᱤᱣᱤ ᱨᱮ ᱟᱹᱰᱤᱜᱟᱱ ᱱᱚᱝᱠᱟ ᱨᱳᱜᱽ ᱨᱩᱜᱤ ᱟᱡᱟᱨ ᱵᱮᱢᱟᱨ ᱠᱚ ᱡᱟᱹᱥᱛᱤ ᱠᱟᱭᱛᱮ ᱧᱟᱢ ᱵᱚᱱᱟ ᱡᱟᱦᱟᱸ ᱯᱷᱳᱲᱳ ᱨᱮ ᱡᱟᱦᱟᱸᱭ ᱠᱚ ᱡᱟᱹᱥᱛᱤ ᱛᱮ ᱡᱟᱹᱥᱛᱤ ᱚᱲᱟᱜ ᱩᱢᱩᱞ ᱠᱚᱨᱮᱵᱚᱱ ᱛᱟᱦᱮᱱᱟ ᱫᱩᱲᱩᱵ ᱟᱯᱥᱟᱱ ᱨᱮᱵᱚᱱ ᱛᱟᱦᱮᱱᱟ ᱠᱷᱟᱴᱟᱣ ᱠᱷᱟᱹᱴᱱᱤ ᱠᱚᱢ ᱦᱩᱭᱩᱜᱼᱟ ᱡᱟᱦᱟᱸ ᱯᱷᱳᱲᱳ ᱨᱮ ᱩᱱᱠᱩ ᱠᱚ ᱞᱟᱹᱜᱤᱫᱼᱛᱮ ᱱᱚᱝᱠᱟᱱ ᱟᱹᱰᱤ ᱢᱟᱨᱟᱝ ᱢᱟᱨᱟᱝ ᱴᱟᱴᱠᱟ ᱞᱮᱠᱟᱱ ᱨᱳᱜᱽᱼᱨᱳᱜᱤ ᱟᱡᱟᱨ ᱵᱮᱢᱟᱨ ᱦᱩᱭᱩᱜᱼᱟ ᱛᱳ ᱚᱱᱟᱠᱚ ᱨᱳᱜᱽ ᱨᱩᱜᱤ ᱟᱡᱟᱨᱼᱵᱮᱢᱟᱨ ᱴᱮᱠᱟᱣ ᱫᱟᱨᱟᱢ ᱞᱟᱹᱜᱤᱫ ᱞᱮᱠᱟᱛᱮ ᱟᱨ ᱵᱟᱝᱢᱟ ᱱᱚᱣᱟ ᱠᱚ ᱦᱚᱲᱢᱚ ᱡᱤᱣᱤ ᱥᱟᱶᱟᱨ ᱫᱚᱦᱚᱭ ᱞᱟᱹᱜᱤᱫ ᱞᱮᱠᱟᱛᱮ ᱠᱷᱮᱞ ᱦᱚᱛᱮ ᱛᱮᱦᱚᱸ ᱱᱚᱝᱠᱟ ᱟᱹᱰᱤᱜᱟᱱ ᱟᱵᱚ ᱩᱯᱠᱟᱨᱵᱚᱱ ᱧᱟᱢ ᱫᱟᱲᱮᱭᱟᱜᱼᱟ ᱟᱹᱰᱤᱜᱟᱱ ᱠᱷᱮᱞ ᱢᱮᱱᱟᱜᱼᱟ ᱡᱟᱦᱟᱸ ᱫᱚ ᱫᱟᱹᱲ ᱵᱟᱲᱟ ᱫᱚᱱ ᱯᱷᱩᱴᱵᱚᱞ ᱵᱷᱚᱞᱤᱵᱚᱞ ᱚᱱᱱᱟᱱᱱᱚ ᱠᱷᱮᱞ ᱠᱚ ᱢᱮᱱᱟᱜᱼᱟ ᱡᱟᱦᱟᱸ ᱯᱷᱳᱲᱳ ᱨᱮ ᱦᱚᱲᱢᱚ ᱥᱚᱠᱚᱡᱚᱜ ᱡᱟᱦᱟᱸ ᱯᱷᱳᱲᱳ ᱨᱮ ᱟᱵᱚᱣᱟᱜ ᱦᱚᱲᱢᱚ ᱡᱤᱣᱤ ᱱᱚᱝᱠᱟ ᱥᱚᱧᱪᱟᱞᱚᱱᱚᱜᱼᱟ ᱛᱟᱵᱚ ᱢᱟᱭᱟᱝ ᱦᱚᱥᱴᱚ ᱯᱚᱥᱴᱚ ᱟᱠᱟᱨᱛᱮ ᱦᱚᱲᱢᱚ ᱨᱮ ᱪᱷᱤᱞᱠᱟᱹᱜᱼᱟ ᱡᱟᱦᱟᱸ ᱯᱷᱲᱳ ᱨᱮ ᱩᱫᱽᱜᱟᱹᱨ ᱟᱠᱟᱨᱛᱮ ᱚᱱᱟ ᱠᱚᱫᱚ ᱚᱰᱚᱠ ᱜᱤᱰᱤᱜᱼᱟ ᱢᱮᱱ ᱛᱮᱵᱚᱱ ᱢᱮᱱ ᱦᱚᱪᱚᱭᱮᱫ ᱠᱟᱱ ᱱᱚᱜᱼᱚᱭ ᱱᱚᱝᱠᱟ ᱤᱫᱤ ᱠᱟᱛᱮᱫ ᱫᱤᱱᱟᱹᱢ ᱫᱤᱱ ᱱᱚᱝᱠᱟ ᱮᱠᱥᱟᱨᱥᱟᱭᱤᱡᱽ ᱤᱫᱤ ᱞᱮᱠᱷᱟᱱ ᱦᱚᱲᱢᱚ ᱡᱤᱣᱤ ᱨᱮ ᱱᱚᱝᱠᱟᱱ ᱨᱳᱜᱽ ᱨᱩᱜᱤ ᱟᱡᱟᱨ ᱵᱮᱢᱟᱨ ᱦᱚᱴᱟᱛ ᱠᱟᱨᱛᱮ ᱵᱟᱝ ᱦᱤᱡᱩᱜᱼᱟ ᱢᱮᱱᱛᱮ ᱟᱵᱚᱵᱚᱱ ᱟᱭ ᱩᱢᱟᱹᱱ ᱫᱟᱲᱮᱭᱟᱜᱼᱟ ᱛᱳ ᱱᱚᱜᱼᱚᱭ ᱱᱚᱣᱟ ᱠᱚ ᱤᱫᱤ ᱠᱟᱛᱮᱦᱚᱸ ᱟᱵᱚ ᱦᱚᱲᱢᱚ ᱡᱤᱣᱤ ᱱᱟᱯᱟᱭ ᱨᱮᱵᱚᱱ ᱫᱚᱦᱚᱭᱟ ᱢᱮᱱᱛᱮ ᱟᱵᱚ ᱢᱟᱱᱣᱟ ᱦᱚᱯᱚᱱ ᱠᱚᱣᱟᱜ ᱩᱭᱦᱟᱹᱨ ᱫᱤᱥᱼᱦᱩᱫᱤᱥ ᱫᱚ ᱫᱚᱦᱚᱭ ᱱᱤᱦᱟᱹᱛᱤ ᱜᱮ ᱡᱟᱨᱩᱲ ᱜᱮ ᱠᱟᱱᱟ